ᱤᱧᱟᱹᱜ ᱟᱛᱳ ᱨᱮᱭᱟᱜ ᱢᱤᱫᱴᱤᱡ ᱦᱤᱸᱥ ᱥᱮ ᱢᱤᱫᱴᱤᱡ ᱦᱚᱲ ᱡᱩᱫᱤ ᱨᱩᱣᱟᱹ ᱟᱡᱟᱨ ᱛᱮᱭ ᱯᱟᱨᱠᱚᱢ ᱨᱮᱜᱮᱭ ᱡᱟᱹᱯᱤᱫ ᱥᱟᱴᱟᱜᱼᱟ ᱩᱱᱤᱭᱟᱜ ᱥᱮ ᱵᱟᱭ ᱵᱮᱨᱮᱫ ᱫᱟᱲᱮᱭᱟᱜᱼᱟ ᱦᱮᱸ ᱡᱤᱣᱤ ᱛᱟᱦᱮᱱ ᱛᱩᱞᱩᱡ ᱪᱤᱠᱤᱛᱥᱟ ᱠᱟᱛᱮ ᱦᱚᱸ ᱰᱟᱠᱛᱟᱨᱟᱜ ᱚᱲᱟᱜ ᱨᱮᱥᱮ ᱦᱟᱥᱯᱟᱛᱟᱞ ᱨᱮ ᱵᱷᱩᱨᱛᱤ ᱠᱟᱛᱮ ᱦᱚᱸ ᱩᱱᱤ ᱵᱟᱭ ᱦᱮᱸ ᱵᱷᱟᱜᱮ ᱫᱟᱲᱮᱭᱟᱜᱼᱟ ᱩᱱ ᱥᱚᱢᱚᱭ ᱫᱚ ᱟᱵᱚᱣᱟᱜ ᱥᱟᱶᱛᱟ ᱨᱮ ᱢᱮᱱᱟᱜᱼᱟ ᱡᱟᱦᱟᱸ ᱫᱚ ᱚᱡᱷᱟ ᱜᱩᱨᱩ ᱠᱚ ᱟᱛᱮᱜ ᱦᱚᱸ ᱚᱱᱠᱟᱱᱟᱜ ᱠᱟᱹᱢᱤ ᱜᱟᱱᱚᱜᱼᱟ ᱡᱟᱛᱮ ᱡᱟᱦᱟᱸᱭ ᱫᱚ ᱢᱟᱱᱮ ᱩᱱ ᱡᱟᱦᱟᱸᱭ ᱨᱩᱜᱤᱭᱟᱜ ᱥᱮ ᱡᱟᱦᱟᱸᱭ ᱦᱚᱲᱢᱚ ᱛᱟᱭᱫᱚ ᱢᱟᱱᱮ ᱫᱩᱨᱵᱚᱞ ᱟᱠᱟᱱ ᱛᱟᱭᱟ ᱱᱤᱝᱠᱟᱹ ᱠᱟᱛᱮ ᱩᱱᱤ ᱚᱡᱷᱟ ᱵᱚᱱ ᱢᱮᱛᱟ ᱟᱭᱟ ᱡᱮ ᱫᱟᱨᱮ ᱨᱮᱱᱟᱜ ᱨᱮᱦᱮᱫ ᱥᱮᱸᱫᱮᱫ ᱥᱟᱠᱟᱢ ᱠᱚᱥᱮ ᱨᱟᱥᱟ ᱠᱚ ᱟᱛᱮᱫ ᱡᱩᱫᱤ ᱡᱷᱟᱲ ᱯᱷᱩᱸᱠ ᱠᱟᱛᱮ ᱩᱱᱤ ᱦᱚᱲᱮ ᱵᱮᱨᱮᱫ ᱫᱟᱲᱮᱭᱟᱜᱼᱟ ᱱᱤᱝᱠᱟᱹ ᱦᱚᱸ ᱟᱵᱚ ᱟᱵᱚᱣᱟᱜ ᱢᱟᱱᱮ ᱥᱮᱨᱣᱟ ᱨᱮᱥᱮ ᱟᱵᱚᱣᱟᱜ ᱥᱟᱶᱛᱟ ᱨᱮ ᱦᱮᱸ ᱪᱤᱠᱤᱛᱥᱟ ᱦᱚᱸ ᱢᱮᱱᱟᱜ ᱠᱟᱫᱟ ᱠᱟᱛᱮ ᱵᱚᱱ ᱵᱷᱟᱜᱮ ᱫᱟᱲᱮᱭᱟᱭᱟ ᱵᱚᱝᱠᱟᱱᱟᱜ ᱦᱚᱸ ᱟᱵᱚᱣᱟᱜ ᱥᱟᱱᱛᱟᱲ ᱥᱚᱢᱟᱡᱽ ᱨᱮ ᱢᱮᱱᱟᱜᱼᱟ ᱟᱨ ᱚᱪᱚᱞ ᱢᱮᱱᱟᱜᱼᱟ ᱵᱚᱞᱮᱛᱮ ᱟᱵᱚ ᱚᱱᱟ ᱦᱳᱥᱯᱤᱴᱟᱞ ᱨᱮᱱᱟᱜ ᱪᱤᱠᱤᱛᱥᱟ ᱥᱟᱶ ᱥᱟᱶ ᱛᱮᱦᱚᱸ ᱦᱩᱫᱤ ᱩᱱᱤ ᱨᱩᱜᱤ ᱵᱟᱭ ᱱᱟᱯᱟᱭᱚᱜᱼᱟ ᱤᱱᱟᱹ ᱥᱟᱶ ᱥᱟᱶ ᱛᱮᱦᱚᱸ ᱡᱷᱟᱲ ᱯᱷᱩᱸᱠ ᱱᱩᱠᱩ ᱚᱡᱷᱟᱼᱟᱜ ᱫᱟᱨᱟᱭ ᱛᱮᱦᱚᱸ ᱚᱱᱟᱠᱚᱵᱚᱱ ᱠᱚᱨᱟᱣ ᱵᱟᱲᱟ ᱠᱟᱫᱟ ᱟᱨ ᱱᱤᱝᱠᱟ ᱠᱟᱛᱮ ᱦᱚᱸ ᱦᱚᱲ ᱠᱚᱠᱚ ᱵᱚᱱ ᱱᱟᱯᱟᱭ ᱠᱟᱜ ᱠᱚᱣᱟ